ᱤᱧᱟᱹᱜ ᱢᱤᱫᱥᱟᱭ ᱢᱤᱴᱟᱨ ᱟᱨ ᱵᱟᱨᱥᱟᱭ ᱢᱤᱴᱟᱨ ᱨᱮᱭᱟᱜ ᱨᱮᱠᱚᱨᱰ ᱵᱟ ᱲᱛᱤ ᱢᱮᱱᱟᱜ ᱛᱤᱧᱟ ᱤᱧ ᱫᱤᱱᱟᱹᱢ ᱦᱤᱞᱳᱜ ᱵᱟᱨ ᱴᱟᱲᱟᱝ ᱠᱷᱚᱱ ᱯᱮ ᱴᱟᱲᱟᱝ ᱦᱟ ᱵᱤᱡ ᱤᱧ ᱫᱟᱹᱲ ᱜᱮᱭᱟ ᱚᱱᱠᱟᱱᱟᱜ ᱡᱚᱥ ᱢᱮᱱᱟᱜ ᱛᱤᱧᱟ ᱡᱟᱦᱟᱸ ᱫᱚ ᱫᱤᱥᱚᱢ ᱨᱮᱱ ᱦᱚᱲ ᱠᱚ ᱧᱮᱞ ᱫᱟᱲᱮ ᱭᱟᱹᱧ ᱢᱟ ᱡᱮᱞᱮᱠᱟ ᱱᱮᱥᱱᱮᱞ ᱠᱷᱮᱞᱳᱱᱰᱨᱮ ᱫᱟᱣ ᱧᱟᱢ ᱤᱱᱴᱟᱨ ᱱᱮᱥᱱᱮᱞ ᱠᱷᱮᱞᱳᱰᱨᱮ ᱫᱟᱣ ᱧᱟᱢ ᱱᱚᱝᱠᱟᱱᱟᱜ ᱤᱧᱟ ᱜ ᱟᱸᱥ ᱢᱮᱱᱟᱜ ᱛᱤᱧᱟ